ᱟᱯᱮᱭᱟᱜ ᱫᱤᱥᱚᱢ ᱨᱮ ᱦᱮᱸ ᱱᱚᱣᱟ ᱡᱷᱟᱲᱜᱨᱟᱢ ᱠᱷᱚᱱᱞᱮ ᱞᱟᱹᱭᱮᱫ ᱛᱟᱦᱮᱸᱫᱼᱟ ᱟᱯᱮ ᱟᱸᱡᱚᱢ ᱠᱟᱜᱼᱟ ᱞᱮ ᱥᱮ ᱪᱮᱫ ᱟᱯᱮ ᱮᱱᱛᱮ ᱨᱮ ᱫᱚᱢᱮ ᱯᱮ ᱠᱷᱮᱹᱞ ᱵᱟᱲᱟᱭ ᱜᱮᱭᱟ ᱥᱮ ᱪᱮᱫ ᱠᱚᱯᱮ ᱠᱷᱮᱹᱞ ᱜᱮᱭᱟ ᱠᱟᱹᱡ ᱵᱟᱲᱟᱭ ᱵᱩᱡᱷᱟᱹᱣᱤᱧ ᱠᱟᱱ ᱛᱟᱦᱮᱸᱫ ᱚᱱᱟ ᱠᱚᱜᱮ ᱵᱟᱲᱟᱭ ᱧᱟᱢ ᱥᱟᱱᱟᱧ ᱠᱟᱱᱟ ᱥᱮ ᱪᱮᱫ ᱟᱯᱮ ᱚᱸᱰᱮ ᱵᱷᱟᱜᱮ ᱴᱤᱢ ᱢᱮᱱᱟᱜ ᱠᱚᱣᱟ ᱟᱫᱚ ᱤᱧ ᱡᱷᱟᱲᱜᱨᱟᱢ ᱰᱤᱥᱴᱤᱠ ᱨᱤᱧ ᱠᱷᱚᱱᱤᱧ ᱞᱟᱹᱭᱮᱫ ᱛᱟᱦᱮᱸᱫ ᱡᱷᱟᱲᱜᱨᱟᱢ ᱯᱚᱨ ᱡᱷᱟᱲᱜᱨᱟᱢ ᱨᱮᱱ ᱤᱧ ᱢᱤᱫ ᱯᱷᱩᱴᱵᱚᱞ ᱨᱤᱱᱤᱡ ᱯᱷᱩᱴᱵᱚᱞ ᱠᱷᱮᱹᱞ ᱨᱤᱱᱤᱡ ᱢᱤᱫ ᱟᱢᱯᱮᱭᱟᱨ ᱠᱟᱱᱤᱧ ᱥᱮᱪᱮᱫ ᱤᱧ ᱵᱟᱲᱟᱭ ᱥᱟᱱᱟᱧ ᱠᱟᱱᱟ ᱡᱮ ᱟᱯᱮ ᱯᱷᱩᱴᱵᱚᱞ ᱠᱳᱪ ᱞᱟᱹᱜᱤᱫ ᱤᱧ ᱡᱷᱚᱛᱚ ᱵᱮᱵᱚᱥᱛᱟᱧ ᱮᱢᱟᱯᱮᱭᱟ ᱟᱨ ᱟᱯᱮ ᱯᱤᱥᱴᱤᱠᱟᱯᱮ ᱤᱧ ᱴᱷᱮᱱ ᱦᱳᱭ ᱤᱱᱟᱹ ᱱᱚᱸᱰᱮ ᱫᱚ ᱥᱩᱫᱩ ᱯᱷᱩᱴᱵᱚᱞ ᱴᱩᱨᱱᱟᱢᱮᱱᱴ ᱨᱮ ᱦᱚᱲ ᱨᱮ ᱥᱮ ᱯᱷᱩᱴᱵᱚᱞ ᱯᱞᱮᱭᱟᱨ ᱜᱤᱧ ᱦᱟᱛᱟᱣ ᱠᱚᱜᱮᱭᱟ ᱢᱮᱱᱠᱷᱟᱱ ᱡᱟᱹᱥᱛᱤ ᱠᱟᱭᱛᱮ ᱟᱯᱮ ᱚᱸᱰᱮ ᱜᱮ ᱵᱷᱟᱜᱮ ᱴᱤᱢ ᱢᱮᱱᱟᱜ ᱠᱚᱣᱟ ᱥᱮ ᱪᱮᱫ ᱵᱟᱲᱟᱭ ᱠᱷᱟᱹᱛᱤᱨ ᱚᱱᱟ ᱜᱮ ᱟᱞᱮ ᱫᱚᱥᱚᱨᱟ ᱢᱟᱦᱟ ᱠᱷᱚᱱ ᱯᱞᱮᱭᱟᱨ ᱦᱟᱛᱟᱣ ᱠᱚᱣᱟ ᱟᱨ ᱢᱤᱫ ᱥᱚᱯᱛᱟᱦᱚ ᱵᱟᱫᱽ ᱠᱷᱚᱱ ᱦᱳᱭ ᱟᱯᱮ ᱡᱷᱚᱛᱚ ᱨᱚᱠᱚᱢᱟᱜ ᱥᱩᱵᱤᱫᱟ ᱯᱮ ᱧᱟᱢᱟ ᱟᱵᱟᱨ ᱞᱟᱦᱟ ᱥᱮᱫ ᱦᱚᱸᱯᱮ ᱪᱟᱞᱟᱣ ᱫᱟᱲᱮᱭᱟᱜᱼᱟ ᱦᱳᱭ ᱚᱱᱟ ᱜᱮ ᱵᱟᱰᱟᱭ ᱥᱟᱱᱟᱧ ᱠᱟᱱ ᱛᱟᱦᱮᱱᱟ ᱴᱷᱤᱠ ᱜᱮᱭᱟ ᱛᱟᱦᱞᱮ ᱚᱱᱟᱜᱤᱧ ᱤᱧ ᱯᱟᱦᱴᱟ ᱠᱷᱚᱱ ᱟᱯᱮ ᱴᱷᱮᱱ ᱱᱮᱦᱚᱨ ᱛᱟᱦᱮᱸᱭᱮᱱ ᱛᱤᱧᱟᱹ ᱡᱮ ᱦᱤᱡᱩᱜ ᱫᱚᱥᱟᱨ ᱨᱥᱮᱨᱢᱟ ᱠᱷᱚᱱ ᱦᱩᱸ ᱴᱷᱤᱠᱜᱮᱭᱟ ᱛᱟᱦᱞᱮ ᱢᱟ